ᱦᱮᱞᱳ ᱤᱧᱫᱚ ᱢᱟᱹᱞᱤᱠ ᱤᱧ ᱢᱮᱱᱮᱫᱼᱟ ᱚᱸᱻ ᱠᱟᱹᱢᱤ ᱛᱚ ᱠᱟᱹᱢᱤ ᱠᱚ ᱥᱟᱹᱛ ᱮᱱᱟ ᱵᱟᱜᱟᱱ ᱨᱮᱱᱟᱜ ᱚᱸᱻ ᱦᱚᱸ ᱵᱮᱥ ᱞᱮᱠᱟ ᱚᱱᱟ ᱠᱚ ᱯᱩᱭ ᱢᱮ ᱟᱨ ᱠᱷᱚᱛ ᱠᱚᱦᱚᱸ ᱮᱢᱟᱜ ᱢᱮ ᱜᱷᱟᱥ ᱠᱚ ᱚᱱᱟ ᱠᱚᱨᱮ ᱛᱩᱫ ᱯᱷᱟᱨᱪᱟ ᱠᱟᱜ ᱢᱮ ᱮᱱᱠᱷᱟᱱ ᱫᱟᱨᱮ ᱠᱚᱦᱚᱸ ᱥᱮᱬᱟᱜᱼᱟ ᱟᱨ ᱫᱟᱜ ᱠᱚ ᱥᱚᱢᱚᱭ ᱥᱚᱢᱚᱭ ᱨᱮᱢ ᱮᱢᱟᱜᱼᱟ ᱮᱢᱟᱜ ᱢᱮᱜᱮ ᱦᱳᱭ ᱵᱟᱨ ᱴᱟᱭᱤᱢ ᱯᱮ ᱴᱟᱭᱤᱢ ᱮᱢᱟᱜ ᱢᱮ ᱮᱱᱠᱷᱟᱱ ᱵᱮᱥᱛᱮ ᱫᱟᱨᱮ ᱠᱚ ᱥᱮᱬᱟᱜᱼᱟ ᱟᱨ ᱚᱱᱟ ᱠᱚᱨᱮ ᱜᱷᱟᱥ ᱠᱚ ᱢᱮᱱᱟᱜᱼᱟ ᱜᱷᱟᱥ ᱠᱚ ᱛᱩᱫ ᱥᱟᱯᱷᱟ ᱠᱟᱜ ᱢᱮ ᱵᱮᱸᱜᱟᱲ ᱠᱚ ᱵᱤᱞᱟᱹᱛᱤ ᱠᱚ ᱢᱮᱱᱟᱜ ᱫᱚ ᱚᱱᱛᱮ ᱨᱮ ᱛᱚᱣᱟ ᱟᱠᱟᱱ ᱫᱚ ᱚᱱᱟ ᱠᱚ ᱦᱟᱱᱛᱮ ᱨᱚᱦᱚᱭ ᱢᱮ ᱟᱨ ᱤᱭᱟᱹ ᱥᱟᱞᱯᱷᱮᱴ ᱠᱚᱫᱚᱢ ᱮᱢ ᱟᱠᱟᱜᱼᱟ ᱦᱳᱭ ᱦᱳᱭ ᱛᱚ ᱚᱱᱟ ᱠᱚ ᱮᱢ ᱟᱜ ᱢᱮ ᱟᱨ ᱪᱮᱫ ᱞᱮᱠᱟ ᱢᱟᱲᱟᱝ ᱥᱮᱱᱟᱜ ᱫᱚ ᱵᱮᱥᱜᱮ ᱫᱟᱨᱮᱭ ᱠᱟᱱᱟ ᱚᱸᱻ ᱦᱚᱸ ᱚᱱᱟ ᱡᱟᱦᱟᱸ ᱠᱚᱨᱮ ᱱᱟᱦᱟᱸᱜ ᱜᱚᱡ ᱠᱟᱱᱟ ᱥᱮ ᱚᱱᱟ ᱠᱚᱨᱮ ᱟᱨᱦᱚᱸ ᱮᱴᱟᱜᱟᱜ ᱠᱷᱚᱡᱟ ᱣᱟᱜ ᱢᱮ ᱨᱚᱦᱚᱭ ᱠᱟᱜ ᱢᱮ ᱦᱚᱸ ᱦᱚᱸ ᱦᱳᱭ ᱛᱚ ᱚᱱᱟ ᱠᱚᱜᱮ ᱦᱟᱸᱜ ᱟᱨᱚ ᱠᱟᱹᱡ ᱵᱮᱥ ᱞᱮᱠᱟ ᱡᱚᱛᱚᱱ ᱧᱚᱜᱽ ᱢᱮ ᱥᱮᱛᱳᱝ ᱮᱫᱟᱭ ᱥᱮ ᱮᱱᱠᱷᱟᱱ ᱫᱟᱜ ᱠᱚᱦᱚᱸ ᱵᱟᱨ ᱯᱮ ᱴᱟᱭᱤᱢ ᱫᱩᱞᱟᱜ ᱢᱮ ᱯᱮ ᱴᱟᱭᱤᱢ ᱮᱱᱠᱷᱟᱱ ᱞᱚᱜᱚᱱ ᱧᱚᱜ ᱫᱟᱨᱮᱜᱼᱟ ᱦᱳᱭ ᱛᱤᱠᱤᱱ ᱦᱚᱸ ᱫᱩᱞ ᱦᱩᱭᱩᱜ ᱜᱮᱭᱟ ᱪᱮᱫᱟᱜ ᱥᱮ ᱥᱮᱛᱳᱝ ᱮᱜᱼᱟᱭ ᱚᱱᱟ ᱞᱟᱹᱜᱤᱫ ᱯᱟᱥᱮᱡ ᱜᱚᱡ ᱮᱱᱟ ᱦᱳᱭ ᱮᱱ ᱨᱮᱦᱚᱸ ᱫᱩᱞᱟᱜ ᱢᱮ ᱯᱩᱨᱟᱹ ᱫᱩᱞ ᱯᱟᱴᱟᱣ ᱠᱟᱜ ᱢᱮ ᱮᱱᱠᱷᱟᱱ ᱚᱫᱟ ᱜᱮ ᱛᱟᱦᱮᱱᱟ ᱟᱨ ᱥᱟᱞᱯᱷᱮᱴ ᱠᱚᱢ ᱮᱢ ᱮᱢᱟᱫᱟ ᱪᱮ ᱵᱟᱝᱜᱮ ᱱᱮᱛᱟᱨᱟᱜ ᱨᱮ ᱱᱮᱛᱟᱨ ᱨᱚᱦᱚᱭᱟᱜ ᱨᱮ ᱚᱱᱟ ᱠᱚ ᱱᱟᱦᱟᱸᱜ ᱮᱢ ᱟᱜᱼᱟ ᱵᱷᱟᱜᱮ ᱞᱮᱠᱟ ᱥᱮ ᱪᱮᱫ ᱥᱮᱛᱳᱝ ᱛᱮᱜᱮ ᱥᱮ ᱪᱮᱫ ᱛᱮ ᱜᱚᱡ ᱮᱱᱟ ᱚᱱᱟ ᱠᱚᱫᱚ ᱢᱟᱲᱟᱝᱼᱟᱜ ᱟᱫᱚ ᱩᱱᱟᱹᱜ ᱮ ᱥᱮᱛᱳᱝ ᱮᱜ ᱫᱚ ᱫᱟᱜ ᱜᱮ ᱥᱚᱠᱛᱟᱧ ᱮᱢᱟᱜ ᱢᱮ ᱱᱚᱣᱟ ᱥᱚᱢᱚᱭ ᱨᱮ ᱮᱱᱠᱷᱟᱱ ᱵᱟᱭ ᱜᱩᱡᱩᱜᱼᱟ ᱟᱨ ᱥᱟᱞᱯᱷᱮᱴ ᱠᱚᱦᱚᱸᱢ ᱞᱟᱜᱟᱣᱟᱜᱼᱟ ᱮᱱᱠᱷᱟᱱ ᱫᱚ ᱞᱚᱜᱚᱱ ᱧᱚᱜ ᱥᱮᱬᱟᱜᱼᱟ ᱤᱱᱟᱹ ᱫᱚ ᱡᱚᱜᱼᱟ ᱞᱚᱜᱚᱱ ᱟᱨ ᱜᱷᱟᱥ ᱠᱟᱱᱟ ᱫᱚᱢᱮ ᱦᱳᱭ ᱜᱷᱟᱥ ᱠᱟᱱᱟ ᱥᱚᱠᱛᱚ ᱦᱳᱭ ᱫᱷᱟᱨᱮ ᱫᱷᱟᱨᱮ ᱠᱚᱨᱮᱟᱜ ᱜᱷᱟᱥ ᱠᱚᱦᱚᱸ ᱛᱩᱫᱽ ᱠᱟᱜ ᱢᱮ ᱪᱮᱫᱟᱜ ᱥᱮ ᱦᱤᱡᱩᱜ ᱥᱮᱱᱚᱜ ᱠᱚ ᱵᱟᱠᱷᱟᱱ ᱡᱟᱹᱱᱤᱡ ᱠᱚ ᱵᱤᱧ ᱠᱤᱫᱤᱧ ᱠᱚᱠᱚ ᱤᱭᱟᱹᱜᱼᱟ ᱛᱟᱦᱮᱱ ᱮᱢᱟᱱᱚᱜᱼᱟ ᱮᱱᱠᱷᱟᱱ ᱦᱤᱡᱩᱜ ᱥᱮᱱᱚᱜ ᱠᱚᱦᱚᱸ ᱩᱱᱟᱹᱜ ᱵᱚᱛᱚᱨ ᱵᱟᱭ ᱵᱩᱡᱷᱟᱹᱜᱼᱟ ᱦᱳᱭ ᱦᱳᱭ ᱴᱷᱤᱠ ᱜᱮᱭᱟ ᱛᱚᱵᱮ ᱟᱨ ᱠᱟᱹᱢᱤ ᱠᱚ ᱥᱟᱹᱛ ᱵᱟᱲᱟ ᱠᱟᱛᱮᱱ ᱚᱲᱟᱜ ᱥᱮᱱ ᱦᱤᱡᱩᱜ ᱢᱮ